ᱟᱫᱷᱟ ᱥᱤᱠᱷᱱᱟᱹᱛ ᱫᱚ ᱦᱤᱲᱤᱧᱚᱜ ᱜᱮᱭᱟ ᱚᱱᱟ ᱠᱚ ᱥᱚᱦᱞᱟᱭ ᱞᱟᱹᱜᱤᱫ ᱫᱚ ᱢᱤᱫᱴᱟᱝ ᱵᱷᱟᱜᱮ ᱠᱟᱹᱨᱤᱜᱚᱞ ᱦᱩᱭᱩᱜ ᱛᱮ ᱦᱩᱭᱩᱜᱼᱟ ᱵᱷᱟᱜᱮ ᱠᱟᱹᱨᱤᱜᱚᱞ ᱦᱩᱭᱩᱜ ᱞᱟᱹᱜᱤᱫ ᱛᱮ ᱫᱤᱱᱟᱹᱢ ᱫᱤᱱ ᱪᱷᱩᱴᱟᱹᱣ ᱞᱮᱱ ᱠᱷᱟᱱ ᱜᱮ ᱚᱱᱟ ᱠᱚ ᱵᱟᱝ ᱦᱤᱲᱤᱧᱚᱜᱼᱟ ᱵᱟᱝ ᱦᱤᱲᱤᱧ ᱞᱮᱱᱠᱷᱟᱱ ᱜᱮ ᱵᱮᱥ ᱠᱟᱹᱨᱤᱜᱚᱞᱮᱢ ᱦᱩᱭᱩᱜᱼᱟ